ᱦᱮᱞᱳ ᱤᱧ ᱥᱟᱛᱷᱤ ᱞᱟᱹᱭᱫᱟᱹᱧ ᱤᱧ ᱯᱷᱟᱥᱴ ᱯᱷᱩᱰ ᱫᱳᱠᱟᱱᱨᱮ ᱤᱧ ᱯᱷᱟᱥᱴ ᱯᱷᱩᱰ ᱫᱳᱠᱟᱱᱨᱮ ᱠᱷᱟᱵᱟᱨᱤᱧ ᱚᱰᱟᱨᱤᱧ ᱮᱢᱟᱜ ᱛᱟᱦᱮᱱᱟ ᱛᱳ ᱚᱱᱟ ᱠᱷᱟᱵᱟᱨ ᱠᱚᱫᱚ ᱧᱟᱢ ᱠᱤᱫᱟᱹᱧ ᱠᱤᱱᱛᱩ ᱠᱷᱟᱵᱟᱨᱠᱚ ᱡᱚᱛᱚ ᱧᱟᱢ ᱠᱤᱫᱟᱹᱧ ᱛᱚ ᱚᱱᱟ ᱯᱷᱟᱴᱥᱯᱷᱩᱰ ᱫᱳᱠᱟᱱᱨᱮ ᱤᱧ ᱵᱟᱹᱲᱛᱤ ᱴᱟᱠᱟ ᱮᱢ ᱞᱤᱫᱟᱹᱧ ᱛᱚ ᱚᱱᱟ ᱵᱟᱹᱲᱛᱤ ᱴᱟᱠᱟ ᱮᱢ ᱠᱟᱛᱮᱫ ᱮᱢ ᱞᱤᱫᱟᱹᱧ ᱛᱚ ᱚᱱᱟ ᱠᱷᱟᱵᱟᱨ ᱨᱮᱱᱟᱜ ᱫᱟᱢᱫᱚ ᱠᱚᱢ ᱛᱟᱦᱮᱸ ᱠᱟᱱᱟ ᱠᱤᱱᱛᱩ ᱵᱟᱹᱲᱛᱤ ᱴᱟᱠᱟ ᱮᱢ ᱠᱤᱫᱟᱹᱧ ᱯᱚᱭᱥᱟ ᱵᱟᱝ ᱛᱟᱦᱮᱸᱠᱟᱱ ᱦᱚᱛᱮᱛᱮ ᱛᱟᱯᱚᱨᱮ ᱫᱤᱭᱮᱯᱚᱨᱮ ᱚᱱᱟ ᱴᱟᱠᱟ ᱠᱤᱱᱛᱩ ᱯᱷᱮᱨᱚᱛ ᱵᱟᱹᱝᱤᱧ ᱧᱟᱢ ᱠᱟᱫᱟ ᱛᱳ ᱚᱱᱟ ᱴᱟᱠᱟ ᱯᱷᱮᱨᱚᱛ ᱞᱟᱹᱜᱤᱫᱛᱮ ᱚᱱᱟ ᱯᱷᱟᱥᱯᱷᱩᱰ ᱨᱮᱱ ᱢᱮᱱᱮᱡᱟᱨ ᱥᱮ ᱢᱟᱞᱤᱠ ᱥᱟᱛᱮ ᱨᱚᱲ ᱦᱩᱭᱩᱜᱼᱟ ᱚᱠᱚᱭ ᱥᱟᱛᱮ ᱨᱚᱲ ᱦᱩᱭᱩᱜᱼᱟ ᱤᱧ ᱢᱟᱱᱮ ᱩᱱᱤ ᱥᱟᱛᱮ ᱡᱳᱜᱟᱡᱳᱜᱽ ᱦᱚᱪᱚᱧᱯᱮ ᱚᱱᱟ ᱴᱟᱠᱟ ᱱᱤᱛᱚᱜᱦᱚᱸ ᱟᱹᱣᱨᱤ ᱧᱟᱢᱟᱹᱧ ᱚᱱᱟ ᱴᱟᱠᱟ ᱧᱟᱢ ᱞᱟᱹᱜᱤᱫᱛᱮ ᱚᱠᱚᱭ ᱥᱟᱛᱮ ᱨᱚᱲ ᱦᱩᱭᱩᱜᱼᱟ ᱤᱧ ᱚᱱᱟ ᱠᱟᱹᱴᱤᱡ ᱛᱟᱲᱟᱛᱟᱹᱲᱤ ᱡᱟᱱᱟᱣᱤᱧ ᱞᱮᱠᱦᱟᱱ ᱟᱹᱰᱤ ᱵᱷᱟᱜᱮ ᱦᱩᱭᱩᱜᱼᱟ